ᱦᱮᱞᱳ ᱦᱮᱸ ᱡᱚᱦᱟᱨ ᱜᱮ ᱟᱪᱪᱷᱟ ᱦᱮᱸ ᱦᱮᱸ ᱦᱮᱸ ᱫᱤᱫᱤ ᱤᱧ ᱠᱟᱱ ᱜᱤᱭᱟᱹᱧ ᱟᱫᱚ ᱫᱤᱫᱤ ᱤᱭᱟᱹ ᱢᱚᱡᱽ ᱵᱟᱲᱟ ᱜᱮ ᱢᱮᱱᱟᱜ ᱯᱮᱭᱟ ᱡᱚᱛᱚ ᱦᱚᱲ ᱜᱮ ᱦᱮᱸ ᱟᱞᱮ ᱦᱚᱸ ᱢᱚᱡᱽ ᱵᱟᱲᱟ ᱜᱮ ᱟᱫᱚ ᱫᱤᱫᱤ ᱥᱚᱨᱦᱟᱭ ᱯᱚᱨᱚᱵᱽ ᱫᱚ ᱪᱮᱫᱞᱮᱠᱟ ᱯᱮ ᱯᱟ ᱤᱭᱟᱹ ᱢᱟᱱᱟᱣ ᱠᱮᱫᱟ ᱦᱮᱸ ᱩᱱᱤ ᱩᱱᱤ ᱚ ᱟᱪᱪᱷᱟ ᱛᱟᱦᱞᱮ ᱩᱱᱤ ᱧᱩᱛᱩᱢ ᱛᱮᱜᱮ ᱟᱨᱠᱤ ᱵᱚᱱ ᱥᱚᱨᱦᱟᱭᱚᱜᱼᱟ ᱵᱟᱝ ᱟᱫᱚ ᱥᱚᱨᱦᱟᱭ ᱫᱚ ᱥᱚᱨᱦᱟᱭ ᱫᱚ ᱮᱛᱚᱦᱚᱵ ᱫᱚ ᱚᱠᱟ ᱦᱤᱞᱳᱜ ᱠᱷᱚᱱ ᱟᱫᱚ ᱩᱢ ᱦᱤᱞᱟᱹᱜ ᱩᱢ ᱦᱤᱞᱟᱹᱜ ᱫᱚ ᱟᱫᱚ ᱪᱮᱫ ᱠᱚᱵᱚᱱ ᱪᱮᱠᱟᱭᱟ ᱟᱵᱚ ᱫᱚ ᱟᱨ ᱪᱮᱫ ᱪᱮᱫ ᱠᱚᱵᱚᱱ ᱠᱟᱹᱢᱤ ᱦᱚᱨᱟᱭᱟ ᱦᱮᱸ ᱚ ᱜᱚᱴ ᱥᱳᱲᱮ ᱜᱚᱴ ᱥᱳᱲᱮ ᱫᱚ ᱡᱚᱛᱚ ᱦᱚᱲ ᱜᱮᱠᱚ ᱡᱚᱢᱫᱟ ᱫᱤᱫᱤ ᱥᱮ ᱟᱨᱦᱚᱸ ᱚᱠᱚᱭ ᱠᱚᱫᱚ ᱠᱚ ᱡᱚᱢᱟ ᱚᱠᱚᱭ ᱠᱚᱫᱚ ᱵᱟᱝ ᱚᱝᱠᱟ ᱢᱤᱫᱴᱮᱱ ᱵᱷᱟᱜᱽ ᱢᱮᱱᱟᱜᱼᱟ ᱦᱮᱸ ᱟᱪᱪᱷᱟ ᱫᱤᱫᱤ ᱩᱱ ᱦᱤᱞᱟᱹᱜ ᱢᱟ ᱟᱪᱪᱷᱟ ᱦᱩᱭᱮᱱ ᱜᱮ ᱩᱢ ᱛᱟᱨᱯᱚᱨ ᱫᱚᱥᱟᱨ ᱦᱤᱞᱟᱹᱜ ᱫᱚ ᱛᱚᱵᱮ ᱪᱮᱫ ᱦᱩᱸ ᱦᱮᱸ ᱟᱨ ᱤᱭᱟᱹ ᱛᱟᱦᱞᱮ ᱩᱱ ᱦᱤᱞᱟᱹᱜ ᱫᱚ ᱵᱚᱸᱜᱟ ᱵᱚᱸᱜᱟ ᱠᱟᱱᱟ ᱵᱟᱝ ᱟᱫᱚ ᱪᱤᱞᱤ ᱠᱚ ᱵᱚᱸᱜᱟ ᱟᱫᱚ ᱵᱚᱱ ᱯᱩᱡᱟᱹᱣᱟᱠᱚ ᱠᱟᱱᱟ ᱚ ᱚ ᱟᱪᱪᱷᱟ ᱮᱵᱟᱨ ᱵᱚᱸᱜᱟ ᱯᱚᱨᱮ ᱦᱤᱞᱟᱹᱜ ᱢᱟᱧ ᱟᱸᱡᱚᱢᱟᱠᱟᱫ ᱡᱟᱞᱮ ᱡᱟᱞᱮ ᱨᱮᱫᱚ ᱟᱫᱚ ᱪᱮᱫ ᱪᱮᱫ ᱪᱮᱫ ᱠᱚᱵᱚᱱ ᱠᱟᱹᱢᱤᱦᱚᱨᱟᱭᱫᱟ ᱫᱤᱫᱤ ᱦᱮᱸ ᱪᱟᱞᱟᱜᱼᱟ ᱦᱟᱸᱜᱼᱟ ᱟᱭ ᱡᱟᱞᱮ ᱦᱟᱹᱠᱩ ᱠᱟᱴᱠᱚᱢ ᱛᱟᱨᱯᱚᱨᱮ ᱫᱚᱥᱟᱨ ᱦᱤᱞᱟᱹᱜ ᱢᱟᱹᱧ ᱟᱸᱡᱚᱢ ᱠᱟᱫ ᱥᱟᱠᱨᱟᱛ ᱵᱟᱝ ᱟᱨ ᱦᱮᱸ ᱦᱮᱸ ᱢᱮᱱᱫᱟᱹᱧ ᱫᱚᱥᱟᱨ ᱦᱤᱞᱟᱹᱜ ᱢᱟ ᱟᱪᱪᱷᱟ ᱥᱟᱠᱨᱟᱛ ᱥᱟᱠᱨᱟᱛ ᱨᱮᱫᱚ ᱟᱫᱚ ᱪᱮᱫᱞᱮᱠᱟ ᱟᱨᱠᱤ ᱵᱚᱱ ᱯᱟᱞᱚᱱᱟ ᱥᱟᱠᱨᱟᱛ ᱫᱚ ᱦᱩᱸ ᱦᱩᱸ ᱦᱩᱸ ᱚ ᱦᱮᱸ ᱚ ᱠᱷᱩᱱᱴᱟᱹᱣ ᱢᱟᱱᱮ ᱤᱭᱟᱹ ᱛᱟᱦᱞᱮ ᱫᱚ ᱯᱨᱚᱛᱷᱚᱢ ᱫᱚ ᱦᱩᱭᱩᱜ ᱠᱟᱱᱟ ᱩᱢ ᱵᱟᱝ ᱛᱟᱨᱯᱚᱨᱮ ᱫᱚ ᱦᱩᱭᱩᱜ ᱠᱟᱱᱟ ᱵᱚᱸᱜᱟ ᱵᱟᱝ ᱫᱟᱠᱟ ᱥᱮ ᱵᱚᱸᱜᱟ ᱟᱨ ᱛᱮᱥᱟᱨ ᱦᱤᱞᱟᱹᱜ ᱫᱚ ᱦᱩᱭᱩᱜ ᱠᱟᱱᱟ ᱠᱷᱩᱱᱴᱟᱹᱣ ᱵᱟᱝ ᱦᱮᱸ ᱟᱨ ᱠᱷᱩᱱᱴᱟᱹᱣ ᱯᱚᱨᱮ ᱚ ᱟᱪᱪᱷᱟ ᱴᱷᱤᱠᱜᱮᱭᱟ ᱦᱩᱸ ᱦᱩᱸ ᱦᱩᱸ ᱚ ᱦᱮᱸ ᱦᱮᱸ ᱡᱟᱞᱮ ᱡᱚᱢᱟᱜ ᱟᱨ ᱦᱟᱹᱠᱩ ᱠᱟᱴᱠᱚᱢ ᱫᱚᱥᱟᱨ ᱦᱤᱞᱟᱹᱜ ᱫᱚ ᱪᱮᱫ ᱟᱜ ᱪᱮᱫ ᱢᱟᱦᱟ ᱠᱚ ᱢᱮᱛᱟᱜ ᱠᱟᱱᱟ ᱥᱟᱠᱨᱟᱛ ᱵᱟᱝ ᱟᱨ ᱥᱟᱠᱨᱟᱛ ᱦᱤᱞᱳᱜ ᱫᱚ ᱪᱮᱫ ᱠᱚ ᱠᱟᱹᱢᱤᱦᱚᱨᱟᱭ ᱦᱩᱭᱩᱜ ᱠᱟᱱᱟ ᱦᱩᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱚ ᱫᱚᱱᱟᱠᱚ ᱦᱮᱸ ᱦᱮᱸ ᱚ ᱥᱟᱠᱨᱟᱛ ᱫᱚ ᱟᱪᱪᱷᱟ ᱫᱤᱫᱤ ᱟᱹᱰᱤ ᱜᱮ ᱟᱹᱰᱤ ᱢᱚᱡᱽ ᱟᱹᱰᱤ ᱢᱚᱡᱮᱢ ᱞᱟᱹᱭᱟᱹᱫᱤᱧᱟ ᱟᱨᱦᱚᱸ ᱟᱨᱦᱚᱸ ᱡᱩᱫᱤ ᱟᱨᱦᱚᱸ ᱮᱴᱟᱜ ᱯᱚᱨᱚᱵᱽ ᱡᱩᱫᱤ ᱥᱚᱢᱵᱚᱱᱫᱷᱮᱛᱮ ᱵᱟᱰᱟᱭᱤᱧ ᱢᱮᱱᱠᱷᱟᱱ ᱛᱟᱦᱞᱮ ᱫᱚ ᱟᱨᱦᱚᱸᱱᱟᱜ ᱤᱧ ᱯᱷᱳᱱ ᱵᱟᱲᱟᱣᱟᱢᱟ ᱛᱚᱵᱮ ᱛᱤᱦᱤᱧ ᱫᱚ ᱛᱟᱦᱞᱮ ᱤᱱᱠᱟ ᱜᱮᱞᱟᱝ ᱜᱟᱞᱢᱟᱨᱟᱜᱼᱟ ᱦᱮᱸ ᱴᱷᱤᱠᱜᱮᱭᱟ ᱛᱚᱵᱮᱧ ᱫᱚᱦᱚ ᱠᱟᱜ ᱠᱟᱱᱟ